ᱤᱧ ᱟᱞᱮ ᱯᱟᱥᱮ ᱨᱮ ᱢᱤᱫᱴᱮᱡ ᱥᱠᱩᱞ ᱢᱮᱱᱟᱜᱼᱟ ᱚᱱᱟ ᱥᱠᱩᱞ ᱨᱮ ᱢᱤᱫᱴᱮᱡ ᱮᱱᱮᱡ ᱤᱧ ᱮᱢ ᱞᱮᱫᱟ ᱫᱚᱝ ᱮᱱᱮᱡ ᱚᱱᱟ ᱮᱱᱮᱡ ᱫᱚ ᱥᱠᱩᱞ ᱩᱫᱽᱵᱳᱫᱚᱱ ᱦᱩᱭ ᱞᱮᱱᱟ ᱚᱱᱟᱛᱮ ᱚᱱᱟ ᱮᱱᱮᱡ ᱤᱧ ᱮᱢ ᱞᱮᱫᱟ